ᱦᱮᱞᱳ ᱚᱸᱻ ᱴᱷᱤᱠᱟᱹᱧ ᱠᱟᱱᱟᱢ ᱥᱮ ᱤᱭᱟᱹ ᱥᱚᱨᱚᱥᱚᱛᱤᱧ ᱞᱟᱹᱭ ᱮᱜᱼᱟ ᱦᱟᱸᱜ ᱚᱸᱻ ᱦᱳᱭ ᱟᱹᱰᱤ ᱫᱤᱱ ᱠᱷᱚᱱᱟᱜ ᱠᱟᱛᱷᱟ ᱠᱚ ᱵᱟᱝ ᱦᱩᱭ ᱠᱟᱱᱟ ᱥᱮ ᱚᱱᱟᱨᱮ ᱠᱷᱚᱵᱚᱨ ᱠᱚᱫᱚ ᱴᱷᱤᱠ ᱜᱮᱭᱟ ᱯᱚᱨᱚᱵᱽ ᱠᱚᱜᱮ ᱥᱮᱴᱮᱨᱚᱜ ᱠᱟᱱᱟ ᱛᱟᱵᱚᱱ ᱚᱱᱟᱜᱮ ᱥᱮᱱ ᱜᱮᱞᱮ ᱢᱮᱱ ᱮᱜᱼᱟ ᱯᱷᱳᱱ ᱦᱚᱸ ᱵᱟᱯᱮ ᱯᱷᱳᱱ ᱵᱟᱲᱟᱭᱮᱜ ᱫᱚ ᱱᱚᱛᱮ ᱫᱚ ᱟᱹᱰᱤ ᱵᱮᱥ ᱜᱮ ᱦᱩᱭᱩᱜᱼᱟ ᱟᱹᱰᱤ ᱨᱚᱢᱚᱡᱽ ᱵᱩᱡᱷᱟᱹᱜᱼᱟ ᱦᱳᱭ ᱤᱧᱦᱚᱸ ᱚᱱᱟᱜᱮᱧ ᱢᱮᱱᱮᱫ ᱛᱟᱦᱮᱱ ᱯᱷᱳᱱ ᱦᱚᱸ ᱵᱟᱢ ᱯᱷᱳᱱ ᱵᱟᱲᱟᱭᱮᱜᱼᱟ ᱦᱮᱸ ᱥᱮ ᱚᱸᱻ ᱟᱯᱮ ᱥᱮᱱ ᱫᱚ ᱚᱱᱠᱟ ᱟᱞᱮ ᱥᱮᱫ ᱦᱚᱸ ᱚᱱᱠᱟᱜᱮ ᱦᱳᱭ ᱟᱞᱮ ᱥᱮᱫ ᱦᱚᱸ ᱚᱱᱠᱟᱜᱮ ᱥᱟᱨᱡᱚᱢ ᱵᱟᱦᱟ ᱫᱚ ᱥᱟᱨᱡᱚᱢ ᱵᱟᱦᱟ ᱛᱮᱜᱮᱞᱮ ᱵᱟᱦᱟᱜᱼᱟ ᱟᱪᱪᱷᱟ ᱤᱭᱟᱹ ᱪᱟᱞᱟᱜ ᱟᱞᱮ ᱦᱟᱸᱜ ᱛᱚᱵᱮ ᱯᱮ ᱫᱤᱱ ᱥᱚᱦᱨᱟᱭ ᱫᱚ ᱢᱚᱬᱮ ᱢᱟᱦᱟ ᱟᱢ ᱥᱮᱫ ᱫᱚ ᱪᱮᱫ ᱞᱮᱠᱟ ᱪᱮᱫ ᱤᱭᱟᱹ ᱵᱟᱦᱟ ᱥᱚᱨᱦᱟᱭ ᱢᱟ ᱢᱚᱬᱮ ᱢᱟᱦᱟ ᱞᱮ ᱫᱟ ᱤᱭᱟᱹᱜᱼᱟ ᱥᱚᱨᱦᱟᱭ ᱦᱟᱸᱜ ᱦᱳᱭ ᱟᱨ ᱵᱟᱦᱟ ᱫᱚ ᱯᱮ ᱢᱟᱦᱟ ᱟᱪᱪᱷᱟ ᱴᱷᱤᱠ ᱜᱮᱭᱟ